ᱪᱮᱬᱮ ᱤᱫᱤ ᱠᱟᱛᱮᱫ ᱟᱸᱫᱷᱟ ᱯᱟᱹᱛᱭᱟᱹᱣ ᱫᱚ ᱵᱟᱹᱱᱩᱜᱼᱟ ᱧᱮᱞ ᱨᱮᱱᱟᱜ ᱟᱥᱟᱫᱚ ᱢᱮᱱᱟᱜᱼᱟ ᱱᱤᱭᱟᱹᱛᱮᱜᱮ ᱡᱮ ᱱᱚᱜᱼᱚᱭ ᱧᱮᱞᱚᱜᱼᱟ ᱥᱮᱨᱣᱟᱨᱮ ᱵᱟᱯᱞᱟ ᱨᱮᱭᱟᱜ ᱥᱮᱨᱮᱧᱨᱮ ᱟᱹᱡᱪᱩᱨᱮ ᱵᱤᱦᱩᱨᱮ ᱥᱮᱸᱜᱮᱞᱮ ᱛᱤᱛᱤᱫᱚ ᱱᱚᱜᱼᱚ ᱱᱟᱠᱚ ᱥᱮᱨᱮᱧ ᱟᱠᱟᱫᱟ ᱟᱫᱚ ᱱᱚᱣᱟ ᱨᱮᱱᱟᱜ ᱩᱱᱠᱩ ᱥᱮᱸᱜᱮᱞ ᱛᱤᱛᱤᱠᱚ ᱢᱮᱥᱟ ᱨᱮᱱᱟᱜ ᱫᱚ ᱚᱡᱮᱫᱚ ᱛᱦᱮᱦᱮᱧ ᱵᱟᱝᱢᱟ ᱟᱹᱰᱤ ᱥᱮᱫᱟᱭ ᱡᱩᱜᱽᱨᱮ ᱦᱟᱯᱲᱟᱢ ᱠᱚᱫᱚ ᱠᱚ ᱧᱮᱞ ᱞᱮᱫᱟ ᱡᱟᱦᱟᱸᱭ ᱩᱱᱠᱩ ᱥᱮᱸᱜᱮᱞ ᱛᱤᱛᱤᱫᱚ ᱢᱟ ᱟᱹᱰᱤ ᱡᱚᱲ ᱡᱚᱲ ᱜᱮᱠᱚ ᱛᱟᱦᱮᱱᱟ ᱟᱹᱰᱤ ᱡᱚᱲ ᱡᱚᱲ ᱜᱮᱠᱚ ᱛᱟᱦᱮᱱᱟ ᱢᱤᱫᱜᱷᱟᱹᱲᱤ ᱦᱚᱸ ᱵᱟᱝᱠᱚ ᱪᱷᱟᱯᱟᱰᱟ ᱼᱟ ᱩᱱᱠᱩ ᱠᱚᱣᱟᱜ ᱚᱱᱟ ᱜᱩᱱ ᱧᱮᱞ ᱠᱟᱛᱮᱜᱮ ᱩᱱᱠᱩ ᱩᱱᱠᱤᱱ ᱱᱟᱣᱟ ᱡᱩᱨᱤᱯᱟᱹᱨᱤ ᱠᱚ ᱵᱟᱹᱦᱩ ᱡᱟᱶᱟᱭᱮᱫ ᱠᱤᱱᱫᱚ ᱱᱟᱣᱟ ᱡᱩᱨᱤᱯᱟᱹᱨᱤ ᱩᱱᱠᱤᱱᱟᱜ ᱚᱱᱟ ᱟᱹᱠᱤᱱᱟᱜ ᱡᱩᱨᱤᱯᱟᱹᱨᱤ ᱥᱟᱹᱜᱟᱹᱭ ᱡᱮᱢᱚᱱ ᱚᱱᱠᱟᱜᱮ ᱡᱤᱭᱟᱹᱲ ᱛᱟᱦᱮᱱᱢᱟ ᱟᱞᱚ ᱛᱚᱯᱟᱜ ᱢᱟ ᱚᱱᱟ ᱡᱚᱥ ᱠᱟᱛᱮᱜᱮ ᱯᱟᱞᱮᱱ ᱥᱮᱸᱜᱮᱞ ᱛᱤᱛᱤ ᱠᱚ ᱥᱮᱨᱮᱧ ᱟᱠᱟᱫ ᱟᱫᱚ ᱢᱚᱱᱮᱨᱮ ᱟᱥᱫᱚ ᱛᱟᱦᱮᱱ ᱜᱮᱭᱟ ᱩᱱᱠᱩ ᱥᱮᱸᱜᱮᱞ ᱛᱤᱛᱤ ᱠᱚ ᱧᱮᱞ ᱨᱮᱱᱟᱜᱦᱚᱸ ᱠᱤᱱᱛᱩ ᱩᱱᱠᱩ ᱪᱮᱬᱮ ᱤᱫᱤᱠᱟᱛᱮ ᱟᱸᱫᱷᱟ ᱯᱟᱹᱛᱭᱟᱹᱣ ᱫᱚ ᱵᱟᱹᱱᱩᱜᱼᱟ ᱠᱤᱱᱛᱩ ᱩᱱᱠᱩ ᱪᱮᱬᱮ ᱠᱚᱣᱟᱜ ᱧᱮᱞ ᱨᱮᱱᱟᱜ ᱛᱮᱛᱟᱝ ᱥᱮ ᱟᱸᱥᱫᱚ ᱛᱟᱦᱮᱱ ᱜᱮᱭᱟ ᱠᱤᱱᱛᱩ ᱦᱟᱯᱲᱟᱢ ᱠᱚ ᱥᱮᱨᱣᱟ ᱞᱮᱠᱟᱛᱮ ᱟᱨ ᱱᱤᱯᱷᱩᱴ ᱥᱟᱺᱦᱤᱪ ᱟᱹᱨᱤ ᱞᱮᱠᱟ ᱛᱮᱜᱮ ᱚᱱᱟ ᱫᱚ ᱚᱞᱛᱚᱞ ᱨᱮᱫᱚ ᱢᱮᱱᱟᱜᱼᱟ ᱚᱱᱟ ᱥᱮᱨᱮᱧ ᱠᱚᱨᱮᱦᱚᱸ